ᱡᱚᱦᱟᱨ ᱡᱚᱦᱟᱨ ᱢᱮᱱᱫᱟᱹᱧ ᱦᱮᱸ ᱦᱮᱸ ᱞᱟᱹᱭᱵᱤᱱ ᱦᱮᱸ ᱞᱟᱹᱭᱵᱤᱱ ᱞᱟᱹᱭᱵᱤᱱ

ᱚᱱᱮᱛᱚ ᱤᱭᱟᱹ ᱚᱱᱟᱠᱚ ᱡᱚᱛᱚ ᱤᱭᱟᱹ ᱤᱛᱟᱹ ᱱᱟᱯᱟᱭᱛᱮᱜᱮ ᱟᱫᱚ ᱪᱮᱫᱞᱮᱠᱟ ᱟᱹᱵᱤᱱ ᱵᱟᱲᱟᱭ ᱥᱟᱱᱟᱭᱮᱫᱵᱤᱱᱟ ᱦᱟᱸᱜ ᱪᱟᱥᱵᱟᱥ ᱢᱟ ᱱᱚᱜᱼᱚᱸᱭ ᱱᱚᱠᱟᱜᱮᱞᱤᱧ ᱞᱟᱹᱭᱮᱫ ᱟᱹᱞᱤᱧ ᱱᱚᱣᱟᱛᱮᱜᱮ ᱜᱟᱱ ᱜᱚᱫᱚᱜᱠᱟᱱ ᱜᱮᱭᱟᱦᱟᱜ ᱟᱪᱪᱷᱟ ᱟᱪᱪᱷᱟ ᱦᱮᱸ ᱦᱮᱸ ᱚᱱᱟᱞᱮᱠᱟ ᱥᱟᱢᱟᱱᱠᱚᱦᱚᱸ ᱥᱟᱢᱟᱱᱠᱚᱦᱚᱸ ᱠᱟᱹᱴᱤᱡ ᱡᱟᱹᱥᱛᱤᱜᱮ ᱤᱭᱟᱹ ᱤᱫᱤᱜ ᱠᱟᱱᱟ ᱛᱚ

ᱟᱫᱚ ᱪᱮᱫ ᱚᱱᱠᱟ ᱴᱟᱠᱴᱚᱨᱵᱤᱱ ᱦᱟᱛᱟᱣᱟ ᱥᱮ ᱪᱮᱫ

ᱦᱮᱸ ᱦᱮᱸ

ᱴᱷᱤᱠᱜᱮᱭᱟ ᱢᱤᱫ ᱫᱤᱱ ᱢᱤᱫ ᱫᱤᱱ ᱦᱤᱡᱩᱜᱵᱤᱱ ᱫᱩᱲᱩᱵ ᱠᱟᱛᱮ ᱨᱚᱯᱚᱲ ᱦᱩᱭᱩᱜᱼᱟ ᱧᱮᱞ ᱦᱩᱭᱩᱜᱼᱟ ᱦᱮᱸ ᱴᱷᱤᱠᱜᱮᱭᱟ ᱢᱟ ᱛᱚᱵᱮ